ᱛᱮᱦᱮᱧ ᱟᱵᱚ ᱡᱟ ᱜᱮᱵᱚᱱ ᱚᱞ ᱯᱟᱲᱦᱟᱣ ᱟᱠᱟᱱᱟ ᱟᱵᱚᱣᱟᱜ ᱵᱷᱟᱥᱟ ᱮᱱᱮᱡ ᱥᱮᱨᱮᱧ ᱟᱹᱨᱤᱪᱟᱹᱞᱤ ᱡᱮᱢᱚᱱ ᱵᱟᱵᱚ ᱟᱫᱽ ᱟᱨ ᱚᱱᱟ ᱞᱮᱠᱟᱛᱮᱜᱮ ᱟᱵᱚᱣᱟᱜ ᱥᱚᱢᱟᱡᱽ ᱫᱚ ᱞᱟᱦᱟᱜᱼᱟ ᱡᱩᱫᱤ ᱵᱚᱱ ᱟᱫ ᱠᱮᱫᱟ ᱟᱵᱚ ᱜᱚᱵ ᱟᱫᱚᱱᱚᱜᱼᱟ ᱟᱵᱚᱣᱟᱜ ᱦᱚᱨᱚᱜ ᱵᱟᱸᱫᱮ ᱟᱵᱚᱣᱟᱜ ᱟᱭᱢᱟ ᱞᱮᱠᱟᱱᱟᱜ ᱥᱚᱢᱟᱡᱽ ᱨᱮᱭᱟᱜ ᱠᱟᱹᱢᱤ ᱠᱚ ᱡᱩᱫᱤ ᱵᱚᱱ ᱟᱫᱟ ᱟᱜᱟᱢ ᱯᱟᱸᱡᱟ ᱟᱫᱟ ᱛᱚᱵᱮ ᱟᱵᱚ ᱦᱚᱸᱵᱚᱱ ᱟᱫᱚᱜᱼᱟ ᱚᱱᱟ ᱫᱚ ᱚᱱᱟᱛᱮ ᱛᱤᱱᱟᱹᱜ ᱟᱵᱚ ᱵᱚᱱ ᱯᱟᱲᱦᱟᱣ ᱦᱚᱪᱚᱭᱮᱫ ᱜᱤᱫᱽᱨᱟᱹ ᱠᱚ ᱯᱟᱲᱦᱟᱜ ᱜᱤᱫᱽᱨᱟᱹ ᱠᱚ ᱠᱚᱲᱟᱼᱠᱩᱲᱤ ᱠᱚ ᱡᱚᱛᱚ ᱜᱮ ᱟᱵᱚᱣᱟᱜ ᱥᱚᱢᱟᱡᱽ ᱥᱮᱫ ᱞᱮᱠᱟᱛᱮ ᱩᱱᱠᱩ ᱡᱮᱢᱚᱱ ᱢᱚᱡᱽ ᱰᱟᱦᱟᱨ ᱛᱮᱵᱚᱱ ᱟᱹᱭᱩᱨ ᱠᱚ ᱯᱚᱱᱰᱤᱛ ᱨᱚᱜᱷᱩᱱᱟᱛᱷ ᱢᱩᱨᱢᱩᱣᱟᱜ ᱡᱮᱭᱥᱮ ᱞᱟᱹᱭ ᱦᱚᱴᱚ ᱠᱟᱜ ᱞᱮᱠᱟ ᱩᱱᱤᱭᱟᱜ ᱠᱟᱛᱷᱟ ᱞᱮᱠᱟ ᱛᱮᱵᱚᱱ ᱪᱟᱞᱟᱜᱼᱢᱟ ᱟᱵᱚ ᱛᱮᱦᱮᱧ ᱟᱵᱚᱣᱟᱜ ᱵᱷᱟᱥᱟ ᱵᱚᱱ ᱟᱫᱟ ᱟᱵᱚᱣᱟ ᱞᱟᱭ ᱞᱟᱠᱪᱟᱨ ᱵᱚᱱ ᱟᱫᱟ ᱛᱚᱵᱮ ᱟᱵᱚ ᱟᱵᱚ ᱛᱮᱫ ᱛᱮᱜᱮ ᱵᱚ ᱟᱫ ᱪᱟᱵᱟᱜᱼᱟ ᱚᱱᱟᱛᱮ ᱡᱚᱛᱚ ᱟᱵᱚᱣᱟᱜ ᱠᱩᱨᱩᱢᱩᱴᱩ ᱛᱟᱦᱮᱱᱟ ᱛᱟᱵᱚᱱᱟ ᱥᱮ ᱵᱚᱱ ᱠᱩᱨᱩᱢᱩᱴᱩᱭᱟ ᱡᱮ ᱟᱵᱚ ᱟᱵᱚ ᱦᱚᱸ ᱱᱚᱣᱟ ᱫᱤᱥᱚᱢ ᱨᱮ ᱡᱚᱛᱚ ᱠᱷᱚᱱ ᱥᱚᱨᱚᱥ ᱨᱮ ᱨᱟᱠᱟᱵᱚᱱ ᱞᱟᱹᱜᱤᱫ ᱵᱚᱱ ᱴᱷᱟᱹᱣᱠᱟᱹ ᱜᱚᱴᱟᱭᱟᱵᱚᱱ